ᱦᱮᱸ ᱤᱧᱫᱚ ᱮᱱᱮᱡᱼᱥᱮᱨᱮᱧ ᱦᱮᱯᱨᱟᱣᱨᱮ ᱥᱮᱞᱮᱫᱤᱧ ᱛᱟᱦᱮᱸᱠᱟᱱᱟ ᱱᱚᱣᱟ ᱯᱨᱳᱜᱨᱟᱢ ᱫᱚ ᱯᱨᱟᱭ ᱱᱚᱣᱟ ᱤᱭᱟᱹ ᱠᱷᱚᱱ ᱱᱚᱣᱟ ᱵᱞᱚᱠ ᱠᱷᱚᱱ ᱦᱩᱭᱞᱮᱱᱟ ᱛᱚ ᱚᱱᱟ ᱮᱱᱮᱡ ᱦᱮᱯᱨᱟᱣ ᱨᱮᱭᱟᱜ ᱟᱞᱮᱫᱚ ᱥᱤᱨᱯᱟᱹᱞᱮ ᱧᱟᱢᱞᱮᱫ ᱜᱮᱭᱟ ᱢᱤᱫ ᱡᱚᱲᱟ ᱛᱩᱢᱫᱟᱹᱜ

ᱚᱱᱟᱫᱚ ᱢᱳᱴᱟᱢᱩᱴᱤ ᱯᱟᱪᱼᱪᱷᱚ ᱥᱟᱞ ᱞᱟᱦᱟᱨᱮ ᱟᱨ ᱚᱱᱟ ᱨᱮᱭᱟᱜ ᱨᱟᱹᱥᱠᱟᱹ ᱫᱚ ᱟᱹᱰᱤ ᱢᱚᱡᱽᱜᱮ ᱛᱟᱦᱮᱸ ᱠᱟᱱᱟ ᱟᱭᱢᱟᱻ ᱟᱭᱢᱟ ᱡᱟᱜᱟᱨᱮᱱ ᱮᱱᱮᱡ ᱠᱩᱲᱤᱼᱠᱚᱲᱟᱠᱚᱠᱚ ᱛᱟᱦᱮᱸᱠᱟᱱᱟ ᱢᱟᱺᱫᱟᱹᱲᱤᱭᱟᱹ ᱱᱟᱪᱚᱱᱤᱭᱟᱹ ᱡᱚᱛᱚᱠᱚ ᱛᱟᱦᱮᱸᱠᱟᱱᱟ ᱟᱨ ᱚᱱᱞᱟ ᱞᱮᱠᱟᱛᱮ ᱥᱟᱹᱨᱤᱜᱮ ᱟᱹᱰᱤ ᱢᱚᱡᱽᱜᱮ ᱦᱩᱭᱮᱱᱟ ᱚᱱᱟᱨᱮ ᱦᱮᱯᱨᱟᱣ ᱛᱟᱦᱮᱸ ᱠᱟᱱᱟ ᱛᱟᱦᱚᱞᱮ ᱡᱟᱭᱦᱳᱠ ᱟᱞᱮ ᱚᱱᱟᱨᱮᱭᱟᱜ ᱥᱤᱨᱯᱟᱹᱞᱮ ᱧᱟᱢᱞᱮᱫ ᱜᱮᱭᱟ ᱢᱤᱫ ᱡᱚᱲᱟ ᱛᱩᱢᱫᱟᱹᱜᱼᱴᱟᱢᱟᱠ ᱟᱫᱚ ᱯᱷᱟᱥᱴ ᱯᱨᱟᱭᱤᱡᱽ ᱟᱫᱚ ᱱᱚᱣᱟ ᱛᱟᱞᱟᱛᱮ ᱟᱭᱢᱟ ᱜᱚᱴᱮᱱ ᱞᱟᱭ ᱞᱟᱠᱪᱟᱨ ᱦᱚᱸ ᱛᱟᱦᱮᱸᱠᱟᱱᱟ ᱟᱵᱚᱣᱟᱜ ᱟ ᱫᱤᱵᱟ ᱥᱤ ᱠᱚᱣᱟᱜ ᱮᱱᱮᱡᱼᱥᱮᱨᱮᱧ ᱪᱮᱫᱠᱟᱱᱟ ᱢᱮᱱᱛᱮ ᱥᱮᱻ ᱚᱱᱟ ᱪᱷᱟᱲᱟ ᱠᱟᱛᱮᱫᱦᱚᱸ ᱛᱷᱚᱲᱟ ᱫᱤᱥᱦᱩᱫᱤᱥ ᱨᱮᱭᱟᱜ ᱠᱟᱛᱷᱟᱠᱚ ᱨᱚᱯᱚᱲ ᱛᱟᱦᱮᱸ ᱠᱟᱱᱟ